ᱵᱷᱟᱨᱚᱛ ᱨᱮᱦᱚᱸ ᱟᱹᱰᱤ ᱜᱟᱱ ᱥᱤᱪᱪᱷᱟ ᱵᱮᱵᱚᱥᱛᱷᱟ ᱦᱩᱭᱩᱜ ᱠᱟᱱᱟ ᱥᱮ ᱟᱨ ᱦᱩᱭ ᱠᱟᱱᱟ ᱟᱹᱰᱤ ᱜᱟᱱ ᱜᱮ ᱥᱠᱩᱞ ᱢᱮᱱᱟᱜᱼᱟ ᱠᱚᱞᱮᱡᱽ ᱠᱚ ᱢᱮᱱᱟᱜᱼᱟ ᱮᱥᱠᱚᱞᱟᱨᱥᱤᱯ ᱠᱚ ᱢᱮᱱᱟᱜᱼᱟ ᱱᱚᱝᱠᱟ ᱜᱮ ᱟᱭᱢᱟ ᱨᱚᱠᱚᱢ ᱥᱠᱩᱞ ᱠᱷᱚᱡ ᱜᱚᱲᱚ ᱥᱚᱯᱚᱦᱚᱫ ᱢᱮᱱᱟᱜᱼᱟ ᱟᱨ ᱱᱤᱛ ᱱᱤᱛᱚᱜᱢᱟ ᱟᱨ ᱦᱚᱸ ᱟᱛᱳ ᱴᱚᱞᱟ ᱠᱚᱨᱮᱜ ᱥᱠᱩᱞ ᱠᱚᱠᱚ ᱵᱮᱱᱟᱣ ᱠᱮᱜᱼᱟ ᱥᱮ ᱟᱨ ᱦᱩᱭᱱᱟ ᱱᱚᱣᱟ ᱦᱚᱸ ᱟᱨ ᱵᱷᱟᱨᱚᱛ ᱨᱮᱦᱚᱸ ᱟᱹᱰᱤ ᱜᱟᱱ ᱚᱞᱚᱜ ᱯᱟᱲᱦᱟᱜ ᱦᱚᱲ ᱢᱮᱱᱟᱜ ᱠᱚ ᱜᱮᱭᱟ ᱥᱮ ᱵᱮᱱᱟᱜ ᱠᱟᱱᱟ ᱠᱚ ᱤᱱᱡᱤᱱᱤᱭᱟᱨ ᱰᱟᱠᱛᱟᱨ ᱥᱮ ᱱᱩᱝᱠᱩ ᱦᱚᱸ ᱵᱟᱦᱨᱮ ᱫᱤᱥᱚᱢ ᱠᱚ ᱪᱟᱞᱟᱜ ᱠᱟᱱᱟ ᱠᱚ ᱦᱟᱱᱛᱮ ᱚᱠᱟ ᱥᱮᱡ ᱵᱮᱱᱡᱤᱝ ᱡᱟᱯᱟᱱ ᱵᱟᱦᱨᱮ ᱦᱟᱱᱛᱮ ᱜᱮ ᱫᱤᱞᱞᱤ ᱯᱟᱴᱱᱟ ᱚᱱᱛᱮ ᱠᱚ ᱪᱟᱞᱟᱜ ᱠᱟᱱᱟ ᱠᱚ ᱵᱷᱟᱨᱚᱛ ᱠᱷᱚᱱ ᱵᱟᱦᱨᱮ ᱛᱮ ᱪᱟᱞᱟᱜ ᱠᱟᱱ ᱜᱮᱭᱟ ᱠᱚ